ᱦᱮᱸ ᱜᱚᱢᱠᱮ ᱚᱠᱚᱭ ᱵᱤᱱ ᱞᱟᱹᱭᱮᱫ ᱛᱟᱦᱮᱱ ᱚᱠᱟ ᱠᱷᱚᱱ ᱵᱤᱱ ᱞᱟᱹᱭᱮᱫ ᱛᱟᱦᱮᱱ ᱦᱳᱭ ᱪᱮᱫ ᱠᱷᱚᱵᱚᱨ ᱢᱟᱥᱮ ᱦᱳᱭ ᱛᱚ ᱦᱳᱭ ᱡᱟᱭᱦᱳᱠ ᱠᱩᱞᱤ ᱠᱮᱜ ᱞᱤᱧᱟ ᱵᱤᱱ ᱚᱱᱟ ᱦᱚᱸ ᱟᱹᱰᱤ ᱱᱟᱯᱟᱭᱠᱟᱛᱷᱟ ᱜᱮ ᱟᱫᱚ ᱱᱚᱜᱼᱚᱸᱭ ᱟᱞᱮ ᱫᱚ ᱦᱟᱸᱜ ᱦᱩᱭᱩᱜ ᱠᱟᱱᱟ ᱵᱷᱟᱨᱚᱛ ᱫᱤᱥᱚᱢ ᱡᱤᱞᱟ ᱢᱚᱭᱩᱨᱵᱷᱚᱸᱡᱽ ᱟᱫᱚ ᱱᱚᱜᱼᱚᱸᱭ ᱱᱤᱛᱳᱜ ᱠᱚᱫᱚ ᱦᱟᱸᱜ ᱪᱟᱥᱫᱤᱱ ᱠᱟᱱᱟ ᱦᱳᱲᱳ ᱪᱟᱥ ᱫᱤᱱ ᱟᱫᱚ ᱱᱤᱛᱳᱜ ᱫᱚ ᱦᱟᱸᱜ ᱦᱳᱲᱳ ᱠᱚᱜᱮ ᱵᱚᱱ ᱪᱟᱥ ᱵᱟᱲᱟᱭᱮᱫᱼᱟ ᱫᱟᱜ ᱫᱤᱱ ᱫᱚ ᱚᱱᱠᱟᱱ ᱡᱟᱦᱟᱱᱟᱜ ᱨᱟᱢᱵᱽᱲᱟ ᱠᱚ ᱨᱟᱢᱵᱽᱲᱟ ᱟᱨ ᱵᱟᱝᱟ ᱡᱟᱦᱟᱱᱟᱜ ᱴᱤᱥᱤ ᱠᱟᱹᱥᱟᱹᱨᱤ ᱱᱤᱛᱳᱜ ᱢᱟ ᱵᱟᱵᱚ ᱪᱟᱥᱟ ᱱᱤᱛᱳᱜ ᱫᱚ ᱟᱥᱟᱲ ᱱᱚᱣᱟ ᱫᱟᱜ ᱫᱤᱱ ᱫᱚ ᱦᱳᱲᱳ ᱠᱚᱜᱮ ᱱᱚᱛᱮ ᱫᱚᱞᱮ ᱪᱟᱥᱼᱟ ᱟᱞᱮ ᱫᱚ ᱦᱳᱭ ᱟᱨ ᱱᱚᱣᱟ ᱦᱳᱲᱳ ᱦᱳᱭ ᱱᱚᱛᱮ ᱫᱚ ᱫᱟᱜ ᱠᱚᱫᱚ ᱥᱩᱵᱤᱫᱷᱟ ᱜᱮᱭᱟ ᱟᱨ ᱱᱚᱛᱮ ᱰᱮᱢ ᱢᱮᱱᱟᱜᱼᱟ ᱥᱩᱨ ᱨᱮ ᱚᱱᱟ ᱰᱮᱢ ᱠᱷᱚᱱᱟᱜ ᱜᱮ ᱠᱮᱱᱮᱞ ᱠᱚ ᱛᱚᱞ ᱠᱟᱜᱼᱟ ᱱᱚᱛᱮ ᱟᱞᱮ ᱥᱮᱱᱮ ᱦᱤᱡᱩᱜ ᱠᱟᱱᱟ ᱚᱱᱟ ᱠᱮᱱᱮᱞ ᱫᱟᱜ ᱦᱟᱸᱜ ᱡᱟᱦᱟᱸ ᱰᱮᱢ ᱫᱟᱜ ᱜᱮ ᱠᱮᱱᱮᱞ ᱠᱮᱱᱮᱞ ᱠᱚ ᱛᱚᱞ ᱠᱟᱜᱼᱟ ᱚᱱᱟ ᱜᱮ ᱦᱟᱸᱜ ᱵᱟᱹᱫᱽ ᱠᱚᱫᱚᱭ ᱧᱟᱢᱮᱫᱼᱟ ᱟᱞᱮᱭᱟᱜ ᱱᱚᱛᱮ ᱜᱳᱴᱟ ᱵᱟᱹᱫᱽ ᱜᱮ ᱫᱟᱜ ᱠᱚᱫᱚ ᱚᱥᱩᱵᱤᱫᱷᱟ ᱫᱚ ᱵᱟᱝᱟ ᱪᱟᱥ ᱵᱟᱥ ᱞᱟᱹᱜᱤᱫ ᱛᱮᱫᱚ ᱦᱳᱭ ᱚᱱᱟ ᱫᱚ ᱢᱟᱱᱮ ᱥᱤᱛᱩᱝ ᱡᱚᱠᱷᱚᱡ ᱫᱚ ᱱᱤᱛᱳᱜ ᱢᱟ ᱱᱚᱛᱮ ᱦᱳᱲᱳ ᱠᱚ ᱪᱟᱥᱚᱜ ᱠᱟᱱᱟ ᱱᱤᱛᱳᱜ ᱢᱟ ᱱᱤᱛᱳᱜ ᱫᱟᱜ ᱫᱤᱱ ᱫᱚ ᱦᱳᱲᱳ ᱦᱳᱲᱳ ᱠᱚᱜᱮ ᱱᱚᱛᱮ ᱫᱚᱞᱮ ᱪᱟᱥᱼᱟ ᱟᱨ ᱦᱟᱱᱮ ᱥᱤᱛᱩᱝ ᱫᱤᱱ ᱩᱛᱟᱹᱨ ᱱᱟᱠᱚ ᱦᱳᱲᱳ ᱠᱚ ᱤᱨᱻᱟ ᱠᱟᱛᱮᱫ ᱴᱤᱥᱤ ᱠᱟᱹᱥᱟᱹᱨᱤ ᱠᱚᱫᱚ ᱩᱱ ᱡᱚᱠᱷᱚᱡ ᱫᱚ ᱚᱱᱟ ᱠᱚᱫᱚ ᱟᱞᱮ ᱞᱮ ᱪᱟᱥᱼᱟ ᱴᱤᱥᱤ ᱠᱟᱹᱥᱟᱹᱨᱤ ᱟᱨ ᱛᱩᱲᱤ ᱠᱚ ᱱᱚᱛᱮ ᱫᱚᱞᱮ ᱪᱟᱥ ᱜᱮᱭᱟ ᱛᱩᱲᱤ ᱠᱚᱫᱚ ᱱᱚᱝᱠᱟ ᱮᱨᱻ ᱵᱟᱹᱫᱽ ᱠᱚ ᱥᱤ ᱵᱟᱲᱟ ᱠᱟᱛᱮᱫ ᱞᱮ ᱮᱨᱻᱟ ᱟᱨ ᱥᱟᱛᱮ ᱚᱱᱟ ᱦᱚᱸ ᱢᱚᱡᱽᱨᱟᱹ ᱢᱚᱡᱽᱨᱟᱹ ᱰᱮᱢ ᱢᱮᱱᱟᱜᱼᱟ ᱥᱮ ᱠᱮᱱᱮᱞ ᱫᱟᱜ ᱮ ᱟᱲᱟᱜᱽ ᱜᱮᱭᱟ

ᱩᱱ ᱡᱚᱠᱷᱚᱡ ᱦᱚᱸ ᱱᱚᱛᱮ ᱫᱚ ᱥᱩᱵᱤᱫᱷᱟ ᱜᱮᱭᱟ ᱟᱨ ᱫᱟᱜ ᱠᱚᱫᱚ ᱫᱟᱜ ᱠᱚᱫᱚ ᱥᱟᱯᱤᱥᱮᱱᱴ ᱫᱤᱱ ᱜᱮ ᱧᱟᱢᱮᱫ ᱜᱮᱭᱟ ᱦᱳᱭ ᱦᱳᱭ ᱵᱟᱝᱟ ᱚᱱᱠᱟ ᱢᱟ ᱡᱚᱛᱚ ᱦᱚᱲ ᱢᱟ ᱵᱟᱵᱚᱱ ᱵᱟᱰᱟᱭ ᱜᱮᱭᱟ ᱚᱠᱟ ᱥᱚᱢᱚᱭ ᱨᱮ ᱚᱠᱟ ᱪᱟᱥ ᱦᱩᱭᱩᱜᱼᱟ ᱟᱫᱚ ᱱᱚᱜᱼᱚᱸᱭ ᱱᱚᱛᱮ ᱫᱚ ᱱᱚᱣᱟ ᱫᱚ ᱱᱤᱛᱳᱜ ᱫᱚ ᱦᱳᱲᱳ ᱜᱮᱞᱮ ᱪᱟᱥᱼᱟ ᱟᱨ ᱚᱱᱟ ᱪᱷᱟᱰᱟ ᱮᱴᱟᱜᱟᱜ ᱠᱚᱫᱚ ᱱᱤᱛᱳᱜ ᱫᱚ ᱵᱟᱭ ᱜᱟᱱᱚᱜᱼᱟ ᱥᱮ ᱱᱚᱝᱠᱟ ᱫᱟᱜ ᱫᱤᱱ ᱨᱮᱫᱚ ᱡᱚᱛᱚ ᱞᱮᱠᱟᱱᱟᱜ ᱥᱮᱭᱟᱜᱼᱟ ᱥᱮ ᱴᱤᱥᱤ ᱠᱟᱹᱥᱟᱹᱨᱤ ᱠᱚᱫᱚ ᱥᱮᱭᱟᱜᱼᱟ ᱱᱤᱛᱳᱜ ᱫᱚ

ᱟᱫᱚ ᱚᱱᱟᱛᱮ ᱟᱞᱮᱫᱚ ᱱᱮᱛᱟᱨᱟᱜ ᱫᱟᱜ ᱫᱤᱱ ᱫᱚ ᱦᱳᱲᱳ ᱪᱮᱛᱟᱱ ᱨᱮᱜᱮ ᱱᱤᱨᱵᱷᱚᱨ ᱦᱳᱲᱳ ᱜᱮᱞᱮ ᱪᱟᱥᱼᱟ ᱟᱞᱮ ᱫᱚ ᱟᱨ ᱫᱟᱜ ᱠᱚᱫᱚ ᱥᱟᱯᱤᱥᱮᱱᱴ ᱜᱮᱞᱮ ᱧᱟᱢᱮᱜᱼᱟ ᱱᱚᱛᱮ ᱫᱚ ᱦᱳᱭ ᱛᱚᱵᱮ ᱜᱚᱢᱠᱮ ᱤᱱᱠᱥᱹ ᱫᱷᱟᱨᱟ ᱜᱮᱥᱮ